ᱵᱟᱯᱞᱟ ᱡᱚᱠᱷᱚᱱ ᱫᱚ ᱢᱟᱲᱟᱝ ᱵᱟᱹᱦᱩ ᱧᱮᱞ ᱪᱟᱞᱟᱜ ᱦᱩᱭᱩᱜᱼᱟ ᱟᱨ ᱤᱱᱟᱹ ᱯᱚᱨᱮ ᱡᱩᱫᱤ ᱠᱩᱥᱤ ᱵᱟᱹᱥᱤ ᱦᱩᱭᱩᱜᱼᱟ ᱮᱱᱠᱷᱟᱱ ᱚᱲᱟᱜ ᱦᱚᱲ ᱠᱚ ᱠᱚᱛᱮ ᱛᱮ ᱥᱟᱹᱜᱩᱱ ᱠᱚ ᱧᱮᱞ ᱟᱹᱜᱩᱭᱟ ᱟᱨ ᱤᱱᱟᱹ ᱯᱚᱨᱮ ᱥᱟᱹᱜᱩᱱ ᱠᱚ ᱧᱮᱞ ᱠᱟᱛᱮᱫ ᱜᱮ ᱠᱚ ᱵᱟᱯᱞᱟ ᱠᱚ ᱴᱷᱟᱹᱣᱠᱟᱹᱭᱟ ᱟᱨ ᱵᱟᱯᱞᱟ ᱴᱷᱹᱣᱠᱟᱹ ᱞᱮᱱᱠᱷᱟᱱ ᱜᱮ ᱵᱟᱯᱞᱟ ᱜᱤᱨᱟᱹ ᱡᱚᱛᱚ ᱦᱚᱲ ᱢᱚᱬᱮ ᱦᱚ ᱠᱚᱴᱷᱮᱱ ᱥᱚᱫᱚᱨ ᱠᱟᱛᱮᱫ ᱚᱱᱟ ᱵᱟᱯᱞᱟ ᱠᱚ ᱵᱟᱯᱞᱟ ᱠᱚ ᱪᱟᱞᱟᱜᱼᱟ ᱟᱨ ᱵᱟᱯᱞᱟ ᱡᱚᱠᱷᱚᱱ ᱵᱟᱯᱞᱟ ᱡᱚᱠᱷᱚᱱ ᱵᱮᱵᱚᱦᱟᱨᱟᱜ ᱞᱮᱠᱟᱱᱟᱜ ᱡᱤᱱᱤᱥ ᱡᱮᱢᱚᱱ ᱥᱟᱥᱟᱝ ᱥᱟᱹᱲᱤ ᱠᱷᱟᱸᱰᱟ ᱪᱟᱹᱰᱤ ᱢᱮᱨᱚᱢ ᱫᱟᱹᱣᱲᱟᱹ ᱥᱤᱸᱫᱩᱨ ᱢᱮᱲᱦᱮᱫ ᱥᱟᱠᱚᱢ ᱱᱚᱣᱟ ᱠᱚ ᱵᱮᱵᱚᱦᱟᱨᱚᱜᱼᱟ ᱟᱨ ᱵᱟᱯᱞᱟ ᱯᱚᱨᱮ ᱫᱚ ᱵᱟᱱᱟᱨ ᱯᱟᱦᱟᱴᱟ ᱥᱮᱫ ᱠᱷᱚᱱᱟᱜ ᱡᱮᱢᱚᱱ ᱟᱭᱳᱼᱵᱟᱵᱟ ᱢᱟᱢᱳᱼᱢᱟᱢᱤ ᱠᱟᱠᱟᱼᱠᱟᱹᱠᱤ ᱡᱟᱦᱟᱸ ᱛᱤᱱᱟᱹᱜ ᱜᱮ ᱢᱮᱱᱟᱜ ᱠᱚᱣᱟ ᱩᱱᱠᱩ ᱠᱚ ᱵᱟᱞᱟ ᱠᱚ ᱧᱮᱯᱮᱞᱟ ᱟᱨ ᱱᱚᱣᱟ ᱛᱟᱞᱟ ᱨᱮ ᱡᱮᱢᱚᱱ ᱨᱟᱭᱵᱟᱨ ᱜᱮ ᱠᱚᱲᱟ ᱯᱟᱦᱟᱴᱟ ᱥᱮᱫ ᱠᱷᱚᱱᱟᱜ ᱢᱤᱫᱴᱟᱝ ᱟᱨ ᱠᱩᱲᱤ ᱯᱟᱦᱟᱴᱟ ᱥᱮᱫ ᱠᱷᱚᱱᱟᱜ ᱢᱤᱫᱴᱟᱝ ᱨᱟᱭᱵᱟᱨ ᱠᱤᱱ ᱠᱤᱱ ᱛᱟᱦᱮᱱᱟ